ᱦᱮᱞᱳ ᱱᱚᱣᱟ ᱫᱚ ᱱᱚᱣᱟ ᱯᱚᱪᱷᱤᱢ ᱵᱟᱝᱞᱟ ᱴᱨᱟᱵᱷᱮᱞ ᱵᱟᱥ ᱮᱡᱮᱱᱥᱤ ᱨᱮᱭᱟᱜ ᱱᱟᱢᱵᱟᱨ ᱚᱸᱻ ᱱᱚᱣᱟ ᱫᱚ ᱤᱧᱟᱹᱜ ᱡᱟᱦᱟᱱ ᱵᱷᱟᱲᱟᱧ ᱪᱟᱞᱟᱜ ᱠᱟᱱᱟ ᱤᱧ ᱡᱷᱟᱲᱜᱨᱟᱢ ᱠᱷᱚᱱ ᱫᱩᱨᱜᱟᱯᱩᱨ ᱱᱚᱣᱟ ᱨᱮ ᱠᱟᱴᱟᱣ ᱞᱮᱫᱟ ᱤᱧ ᱫᱚ ᱱᱟᱢ ᱵᱷᱟᱲᱟᱧ ᱠᱟᱴᱟᱣ ᱠᱟᱫᱟ ᱚᱞᱨᱮᱰᱤ ᱢᱮᱱᱠᱷᱟᱱ ᱰᱟᱭᱵᱷᱟᱨ ᱟᱨᱚ ᱵᱷᱟᱲᱟᱭ ᱠᱷᱚᱡᱤᱧ ᱠᱟᱱᱟ ᱤᱧ ᱪᱮᱫᱟᱜ ᱤᱧ ᱮᱢᱟ ᱟᱨᱚ ᱡᱟᱹᱥᱛᱤ ᱠᱷᱚᱡᱤᱧ ᱠᱟᱱᱟ ᱡᱟᱦᱟᱸ ᱛᱤᱱᱟᱹᱜ ᱵᱷᱟᱲᱟ ᱵᱟᱝ ᱠᱟᱱᱟ ᱡᱟᱹᱥᱛᱤ ᱠᱚᱠᱚᱭ ᱠᱟᱱᱟ ᱛᱟᱦᱚᱞᱮ ᱱᱚᱣᱟ ᱞᱟᱹᱜᱤᱫ ᱤᱧ ᱫᱚ ᱪᱮᱫᱟᱜ ᱤᱧ ᱮᱢᱟᱭᱟ ᱟᱯᱮ ᱱᱚᱣᱟ ᱵᱮᱵᱚᱥᱛᱷᱟ ᱦᱟᱛᱟᱣ ᱯᱮ ᱦᱟᱛᱟᱣ ᱞᱟᱹᱠᱛᱤ ᱠᱟᱱ ᱛᱟᱯᱮᱭᱟ ᱱᱚᱝᱠᱟ ᱫᱚ ᱢᱤᱫᱴᱟᱱ ᱦᱮᱨᱮᱥᱢᱮᱱ ᱥᱮ ᱢᱤᱫᱴᱟᱝ ᱯᱮᱥᱮᱧᱡᱟᱨ ᱪᱮᱛᱟᱱ ᱱᱚᱝᱠᱟᱱ ᱩᱪᱤᱛ ᱫᱚ ᱵᱟᱝ ᱠᱟᱱᱟ ᱡᱟᱦᱟᱸᱭ ᱵᱟᱭ ᱯᱨᱚᱛᱤᱵᱟᱫ ᱫᱟᱲᱮᱜᱼᱟ ᱵᱟᱭ ᱵᱟᱰᱟᱭᱟ ᱩᱪᱤᱛ ᱵᱷᱟᱲᱟ ᱥᱮ ᱥᱚᱴᱷᱤᱠ ᱵᱷᱟᱲᱟ ᱩᱱᱤ ᱫᱚ ᱩᱱᱟᱹᱜ ᱯᱮ ᱮᱲᱮᱭᱭᱟ ᱱᱚᱣᱟ ᱛᱚ ᱩᱪᱤᱫ ᱫᱚ ᱵᱟᱝ ᱠᱟᱱᱟ ᱦᱮᱸ ᱱᱚᱝᱠᱟ ᱫᱚ ᱞᱟᱹᱠᱛᱤ ᱵᱟᱝ ᱠᱟᱱ ᱛᱟᱯᱮᱭᱟ ᱟᱨ ᱰᱨᱟᱭᱵᱷᱟᱨ ᱤᱧ ᱫᱚ ᱵᱷᱟᱲᱟ ᱚᱦᱚᱸᱧ ᱮᱢ ᱠᱮᱭᱟ ᱡᱟᱦᱟᱸ ᱰᱨᱟᱭᱵᱷᱟᱨ ᱥᱚᱴᱷᱤᱠ ᱵᱷᱟᱲᱟ ᱠᱟᱱᱟ ᱚᱱᱟ ᱥᱚᱴᱷᱤᱠ ᱵᱷᱟᱲᱟ ᱫᱚ ᱤᱧ ᱮᱢ ᱠᱟᱫᱟ ᱢᱟᱲᱟᱝ ᱛᱮᱜᱮ ᱢᱮᱱᱠᱷᱟᱱ ᱪᱮᱫᱟᱜ ᱤᱧ ᱮᱢᱟ ᱤᱧ ᱫᱚ ᱚᱱᱟ ᱵᱷᱟᱲᱟ ᱫᱚ ᱤᱧᱟᱹᱜ ᱫᱚ ᱮᱢ ᱞᱟᱹᱠᱛᱤ ᱛᱚ ᱵᱟᱝ ᱠᱟᱱᱟ ᱟᱫᱚ ᱪᱮᱫ ᱪᱮᱫᱟᱜ ᱛᱟᱦᱚᱞᱮ ᱱᱩᱭ ᱰᱟᱭᱵᱷᱟᱨ ᱤᱧ ᱥᱟᱞᱟᱜ ᱮ ᱱᱚᱝᱠᱟᱭ ᱵᱮᱵᱚᱦᱟᱨ ᱮᱫᱟ ᱱᱚᱣᱟ ᱟᱯᱮ ᱧᱮᱞ ᱯᱮ ᱟᱯᱮ ᱴᱷᱮᱡ ᱤᱧ ᱢᱮᱛᱟ ᱯᱮ ᱠᱟᱱᱟ ᱠᱚᱢᱯᱞᱮᱱ ᱤᱧ ᱡᱟᱱᱟᱣᱫᱟ ᱟᱯᱮ ᱧᱮᱞ ᱜᱚᱴᱟᱭ ᱯᱮ ᱱᱚᱣᱟ ᱠᱟᱛᱷᱟ ᱫᱚ ᱵᱟᱠᱷᱟᱱ ᱫᱚ ᱤᱧ ᱪᱮᱛᱟᱱ ᱥᱮᱫ ᱫᱷᱟᱯᱨᱮ ᱱᱚᱣᱟ ᱞᱟᱹᱭ ᱨᱮᱱᱟᱜ ᱤᱧ ᱪᱮᱥᱴᱟᱭᱟ ᱪᱮᱛᱟᱱ ᱢᱚᱦᱚᱞ ᱨᱮ